ᱱᱚᱣᱟ ᱡᱷᱟᱲᱠᱷᱚᱸᱰ ᱨᱮ ᱱᱚᱝᱠᱟ ᱢᱚᱡᱽ ᱢᱚᱡᱽ ᱟᱜ ᱡᱚᱢᱟᱜ ᱢᱮᱱᱟᱜ ᱠᱟᱫᱟ ᱥᱮ ᱜᱳᱴᱟ ᱨᱟᱥᱤᱭᱟᱱ ᱫᱩᱵᱟᱹᱭ ᱜᱳᱴᱟ ᱠᱚ ᱡᱚᱢᱮᱫ ᱠᱟᱱ ᱚᱱᱠᱟ ᱟᱞᱮ ᱥᱮᱫ ᱦᱚᱸ ᱢᱚᱡᱽ ᱢᱚᱡᱽ ᱱᱚᱣᱟ ᱡᱷᱟᱲᱠᱷᱚᱸᱰ ᱨᱮᱦᱚᱸ ᱢᱮᱱᱟᱜᱼᱟ ᱡᱮᱭᱥᱮ ᱠᱤ ᱟᱞᱮ ᱫᱚᱞᱮ ᱠᱩᱥᱤᱣᱟᱜᱼᱟ ᱥᱟᱠᱟᱢ ᱯᱤᱴᱷᱟᱹ ᱦᱚᱸ ᱟᱹᱰᱤ ᱠᱟᱡᱟᱠ ᱞᱮ ᱠᱩᱥᱤᱣᱟᱜᱼᱟ ᱥᱮ ᱟᱨ ᱫᱟᱜ ᱢᱟᱹᱰᱤ ᱫᱟᱠᱟ ᱦᱚᱸ ᱟᱹᱰᱤ ᱠᱟᱡᱟᱠ ᱞᱮ ᱠᱩᱥᱤᱣᱟᱜᱼᱟ ᱟᱨ ᱟᱭᱢᱟ ᱠᱤᱪᱷᱩ ᱵᱚᱞᱮ ᱚᱱᱠᱟᱱᱟᱜ ᱡᱚᱢᱟᱜ ᱠᱟᱡᱟᱠ ᱞᱮ ᱠᱩᱥᱤᱣᱟᱜᱼᱟ ᱟᱨ ᱵᱟᱨᱦᱮ ᱨᱮ ᱚᱠᱟ ᱡᱚᱢᱟᱜ ᱢᱮᱱᱟᱜ ᱠᱟᱫᱟ ᱵᱟᱦᱨᱮ ᱫᱤᱥᱚᱢ ᱨᱮ ᱵᱤᱫᱮᱥ ᱨᱮ ᱚᱱᱠᱟᱱᱟᱜ ᱦᱚᱸ ᱟᱹᱰᱤ ᱟᱭᱢᱟ ᱟᱞᱮ ᱥᱮᱫ ᱨᱮ ᱢᱮᱱᱟᱜᱼᱟ ᱢᱚᱡᱽ ᱢᱚᱡᱽ ᱡᱚᱢᱼᱧᱩ ᱢᱮᱱᱟᱜ ᱠᱟᱫᱟ ᱟᱞᱮ ᱛᱮᱞᱮ ᱵᱮᱱᱟᱣᱟ ᱡᱚᱢᱟ ᱟᱨ ᱟᱹᱰᱤ ᱢᱚᱡᱽ ᱢᱚᱡᱽ ᱜᱮ ᱢᱮᱱᱟᱜ ᱠᱟᱫᱟ ᱡᱚᱢ ᱨᱮᱭᱟᱜ ᱦᱚᱸ ᱡᱟᱦᱟᱱ ᱤᱭᱟᱹᱜᱮ ᱵᱟᱹᱱᱩᱜᱼᱟ ᱟᱨ ᱞᱟᱹᱠᱛᱤᱜ ᱞᱮᱠᱟᱱ ᱡᱚᱛᱚᱣᱟᱜ ᱞᱮ ᱧᱟᱢᱫᱟ ᱟᱨ ᱪᱮᱫ ᱞᱮ ᱢᱮᱱᱟ ᱚᱱᱟ ᱜᱮᱞᱮ ᱡᱚᱢ ᱫᱟᱲᱮᱭᱟᱜᱼᱟ ᱟᱨ ᱚᱱᱟᱛᱮ ᱟᱹᱰᱤ ᱠᱟᱡᱟᱠ ᱤᱧ ᱫᱚᱧ ᱠᱩᱥᱤᱭᱟᱜᱼᱟ ᱵᱚᱞᱮ ᱱᱚᱛᱮ ᱨᱮᱦᱚᱸ ᱟᱹᱰᱤ ᱢᱚᱡᱽ ᱢᱚᱡᱽ ᱡᱚᱢᱟᱜ ᱜᱮ ᱢᱮᱱᱟᱜ ᱠᱟᱫᱟ ᱟᱨ ᱱᱚᱝᱠᱟᱱ ᱡᱚᱢᱟᱜ ᱢᱮᱱᱟᱜ ᱠᱟᱫᱟ ᱡᱮ ᱡᱚᱢ ᱞᱮᱠᱷᱟᱡ ᱫᱤᱥᱟᱹ ᱟᱨ ᱡᱚᱛᱚ ᱩᱭᱦᱟᱹᱨ ᱛᱟᱦᱮᱸ ᱛᱚᱨᱟ ᱡᱟᱦᱟᱸᱭ ᱡᱚᱢᱟ ᱢᱤᱫ ᱫᱷᱚᱢ ᱩᱱᱤ ᱦᱚᱸ ᱵᱚᱞᱮᱭ ᱵᱩᱡᱷᱟᱹᱣ ᱩᱛᱟᱹᱨᱟ ᱦᱮᱸ ᱡᱷᱟᱲᱠᱷᱚᱸᱰ ᱨᱮᱱᱟᱜ ᱡᱚᱢᱟᱜ ᱪᱮᱫ ᱞᱮᱠᱟ ᱟᱨ ᱡᱚᱛᱚ ᱞᱮᱠᱟᱱ ᱡᱚᱢᱟᱜ ᱱᱚᱛᱮ ᱨᱮ ᱵᱮᱵᱚᱥᱛᱷᱟ ᱥᱮ ᱯᱟᱨᱥᱮᱞ ᱵᱚᱞᱮ ᱟᱹᱰᱤ ᱢᱚᱡᱽ ᱜᱮ ᱡᱚᱛᱚᱣᱟᱜ ᱟᱢ ᱪᱮᱫ ᱮᱢ ᱢᱮᱱᱟ ᱚᱱᱟ ᱦᱩᱭᱩᱜᱼᱟ ᱟᱨ ᱦᱟᱴ ᱠᱚᱞᱮ ᱪᱟᱞᱟᱜᱼᱟ ᱥᱮ ᱵᱟᱡᱟᱨ ᱠᱚᱞᱮ ᱪᱟᱞᱟᱜᱼᱟ ᱛᱚ ᱚᱸᱰᱮ ᱫᱚ ᱵᱟᱝ ᱡᱚᱢ ᱠᱟᱛᱮᱫ ᱟᱞᱮ ᱠᱚᱫᱚ ᱚᱲᱟᱜ ᱨᱮᱜᱮᱞᱮ ᱡᱚᱢ ᱧᱩᱭᱟ ᱟᱨ ᱚᱲᱟᱜ ᱨᱮ ᱡᱚᱢᱼᱧᱩ ᱫᱚ ᱟᱹᱰᱤ ᱱᱟᱯᱟᱭ ᱜᱮᱞᱮ ᱵᱩᱡᱷᱟᱹᱣᱟ